ᱤᱧ ᱟᱭᱢᱟ ᱫᱷᱟᱣ ᱚᱱᱠᱟ ᱜᱟᱫᱮᱞ ᱥᱟᱶᱛᱤᱧ ᱫᱟᱹᱲ ᱵᱟᱲᱟᱣ ᱠᱟᱫᱟ ᱤᱥᱠᱩᱞ ᱡᱚᱠᱷᱮᱱ ᱨᱮ ᱦᱟᱱᱮ ᱩᱱ ᱡᱚᱠᱷᱮᱡ ᱫᱚ ᱟᱹᱰᱤ ᱨᱟᱹᱥᱠᱟᱹ ᱦᱚᱸ ᱵᱩᱡᱷᱟᱹᱜ ᱠᱟᱱ ᱛᱟᱦᱮᱱᱟ ᱟᱭᱢᱟ ᱦᱚᱲ ᱥᱟᱶ ᱫᱟᱹᱲ ᱟᱨ ᱵᱚᱛᱚᱨ ᱦᱚᱸ ᱵᱩᱡᱷᱟᱹᱜ ᱠᱟᱱ ᱛᱟᱦᱮᱱᱟ ᱪᱮᱫᱟᱜ ᱡᱮ ᱯᱷᱟᱥᱚᱜᱼᱟᱹᱧ ᱥᱮ ᱵᱟᱹᱧ ᱯᱷᱟᱥᱚᱜᱼᱟ ᱪᱮᱫᱞᱮᱠᱟ ᱵᱟᱝ ᱵᱟᱝ ᱞᱮᱠᱟ ᱚᱱᱟ ᱜᱩᱱᱟᱹᱱ ᱪᱤᱱᱛᱟᱹ ᱛᱮ ᱵᱚᱛᱚᱨ ᱦᱚᱸ ᱵᱩᱡᱷᱟᱹᱜ ᱠᱟᱱ ᱛᱟᱦᱮᱱᱟ ᱟᱨ ᱨᱟᱹᱥᱠᱟᱹ ᱦᱚᱸ ᱟᱹᱰᱤ ᱟᱸᱴ ᱵᱩᱡᱷᱟᱹᱜ ᱠᱟᱱ ᱛᱟᱦᱮᱱᱟ ᱟᱭᱢᱟ ᱦᱚᱲ ᱥᱟᱶ ᱢᱤᱫ ᱜᱟᱫᱮᱞ ᱫᱟᱹᱲ ᱟᱭᱢᱟ ᱜᱟᱛᱮ ᱚᱱᱠᱟᱧ ᱜᱟᱛᱮ ᱵᱟᱲᱟᱣ ᱠᱟᱱᱟ ᱡᱮᱢᱚᱱ ᱦᱩᱭᱩᱜ ᱠᱟᱱᱟ ᱤᱥᱠᱩᱞ ᱨᱮ ᱛᱤᱱ ᱯᱟᱭᱮ ᱫᱳᱲ ᱚᱱᱟ ᱨᱮᱦᱚᱧ ᱥᱮᱞᱮᱫ ᱞᱮᱜᱟᱣ ᱠᱟᱱᱟ ᱟᱭᱢᱟ ᱜᱟᱫᱮᱞ ᱜᱟᱫᱮᱞ ᱦᱚᱲ ᱥᱟᱶ ᱞᱮ ᱫᱟᱹᱲ ᱞᱮᱜᱟᱣ ᱠᱟᱫᱟ ᱟᱨ ᱟᱭᱢᱟ ᱟᱭᱢᱟ ᱫᱷᱟᱣ ᱱᱚᱝᱠᱟᱱ ᱜᱟᱛᱮᱜ ᱤᱧ ᱜᱟᱛᱮ ᱞᱮᱜᱟᱣ ᱠᱟᱱᱟ ᱟᱨ ᱫᱟᱹᱲᱤᱧ ᱫᱟᱹᱲ ᱞᱮᱜᱟᱣ ᱠᱟᱫᱟ ᱟᱨ ᱟᱹᱰᱤ ᱟᱸᱴ ᱨᱟᱹᱥᱠᱟᱹ ᱵᱩᱡᱷᱟᱹᱜᱼᱟ ᱟᱭᱢᱟ ᱦᱚᱲ ᱥᱟᱶ ᱫᱟᱹᱲ ᱫᱚ ᱟᱭᱢᱟ ᱦᱚᱲ ᱥᱟᱶ ᱫᱟᱹᱲ ᱠᱟᱛᱮᱫ ᱟᱹᱰᱤ ᱨᱟᱹᱥᱠᱟᱹ ᱵᱩᱡᱷᱟᱹᱜᱼᱟ ᱟᱭᱢᱟ ᱦᱚᱲ ᱠᱚ ᱛᱟᱦᱮᱸᱞᱮᱱ ᱠᱷᱟᱱ ᱟᱭᱢᱟ ᱞᱮᱠᱟᱱ ᱠᱟᱛᱷᱟ ᱠᱚ ᱠᱟᱛᱷᱟ ᱟᱸᱡᱚᱢᱚᱜᱼᱟ ᱠᱟᱛᱷᱟ ᱨᱚᱲᱚᱜᱼᱟ ᱟᱭᱢᱟ ᱦᱚᱲ ᱟᱭᱢᱟ ᱩᱛᱥᱟᱦᱚ ᱠᱚ ᱮᱢᱚᱜᱼᱟ ᱡᱮ ᱨᱟᱸᱜᱟᱣ ᱛᱮ ᱫᱟᱹᱲ ᱢᱮᱥᱮ ᱪᱮᱫ ᱚᱱᱠᱟ ᱟᱭᱢᱟ ᱰᱷᱮᱨ ᱯᱷᱟᱥᱚᱜ ᱦᱩᱭᱩᱜᱼᱟ ᱯᱷᱟᱥᱚᱜᱼᱟᱢ ᱫᱟᱹᱲ ᱢᱮ ᱚᱱᱠᱟ ᱟᱭᱢᱟ ᱩᱛᱥᱟᱦᱚ ᱠᱚ ᱮᱢᱚᱜᱼᱟ ᱩᱱ ᱡᱚᱠᱷᱚᱱ ᱟᱹᱰᱤ ᱨᱟᱹᱥᱠᱟᱹ ᱵᱩᱡᱷᱟᱹᱜᱼᱟ ᱟᱨ ᱵᱚᱛᱚᱨ ᱦᱚᱸ ᱵᱩᱡᱷᱟᱹᱜ ᱠᱟᱱ ᱛᱟᱦᱮᱱᱟ